ᱤᱧ ᱢᱮᱱᱮᱫᱟᱹᱧ ᱠᱤ ᱱᱤᱭᱟᱹ ᱫᱚ ᱪᱮᱫ ᱢᱟᱹᱰᱤ ᱠᱟᱱᱟ ᱤᱧᱫᱚ ᱡᱟᱦᱟᱸᱴᱟᱜ ᱠᱷᱚᱡᱮᱫ ᱛᱟᱦᱮᱱᱟᱹᱧ ᱞᱮᱫᱼᱟ ᱟᱫᱚ ᱚᱱᱟ ᱡᱤᱞ ᱯᱤᱴᱷᱟᱹ ᱫᱚ ᱵᱟᱥᱠᱮ ᱜᱮ ᱵᱩᱡᱷᱟᱹᱣ ᱠᱮᱫᱮᱧᱟ ᱮᱱᱠᱷᱟᱱ ᱚᱱᱟ ᱡᱤᱞ ᱯᱤᱴᱷᱟᱹ ᱫᱚ ᱨᱩᱣᱟᱹᱲ ᱤᱫᱤᱭ ᱯᱮ ᱛᱤᱥᱚᱜ ᱯᱮ ᱵᱷᱮᱡᱟ ᱟᱠᱟᱫᱟ ᱤᱱᱟᱹᱜ ᱵᱟᱥᱠᱮ ᱜᱮ ᱵᱩᱡᱷᱟᱹᱜ ᱠᱟᱱᱟ ᱤᱧ ᱛᱮᱦᱮᱧ ᱤᱧ ᱞᱮᱫᱼᱟ ᱟᱨ ᱛᱮᱦᱮᱧᱟᱜ ᱫᱚ ᱵᱟᱯᱮ ᱵᱷᱮᱡᱟ ᱟᱠᱟᱫᱼᱟ ᱛᱤᱥᱟᱜᱪᱚ ᱯᱮ ᱵᱷᱮᱡᱟ ᱟᱠᱟᱫᱼᱟ ᱟᱫᱚ ᱚᱱᱟ ᱡᱤᱞ ᱯᱤᱴᱷᱟᱹ ᱫᱚ ᱨᱩᱣᱟᱹᱲ ᱤᱫᱤᱭ ᱯᱮ ᱟᱨ ᱮᱴᱟᱜᱟᱜ ᱡᱚᱢᱟᱜ ᱵᱷᱮᱡᱟ ᱠᱟᱜ ᱯᱮ ᱟᱨ ᱟᱢᱤᱡ ᱜᱮ ᱞᱟᱹᱭᱟᱭ ᱢᱮ ᱟᱨ ᱵᱟᱝᱠᱷᱟᱱ ᱠᱟᱹᱣᱰᱤ ᱫᱚ ᱵᱟᱹᱧ ᱮᱢᱟ ᱯᱮᱭᱟ ᱡᱟᱦᱟᱸ ᱡᱚᱢᱟᱜ ᱟᱹᱜᱩᱠᱟᱜ ᱢᱟᱭ ᱟᱨ ᱵᱟᱥᱮᱭᱟᱜ ᱠᱚᱫᱚ ᱵᱟᱝᱜᱮ ᱵᱮᱥᱟᱜ ᱜᱮ ᱵᱟᱝᱠᱷᱟᱱ ᱠᱟᱹᱣᱰᱤ ᱫᱚ ᱵᱟᱹᱧ ᱮᱢᱟ ᱯᱮᱭᱟᱹᱧ